ᱟᱵᱚ ᱡᱚᱛᱚ ᱦᱚᱲ ᱜᱮᱵᱚᱱ ᱵᱟᱲᱟᱭᱟ ᱵᱷᱟᱨᱚᱛ ᱫᱚ ᱢᱤᱫᱴᱮᱡ ᱢᱟᱱᱮ ᱜᱮᱱᱤᱜᱩᱱᱤ ᱫᱳᱥ ᱠᱟᱱᱟ ᱱᱤᱛ ᱦᱚᱭᱛᱮ ᱟᱹᱰᱤ ᱫᱩᱠ ᱨᱮᱭᱟᱜ ᱠᱟᱛᱷᱟ ᱫᱚ ᱦᱩᱭᱩᱜ ᱠᱟᱱᱟ ᱡᱮ ᱞᱟᱦᱟ ᱨᱮᱫᱚ ᱵᱷᱟᱨᱚᱛ ᱫᱚ ᱩᱱᱟᱹᱜ ᱩᱱᱱᱚᱛᱤ ᱫᱚ ᱵᱟᱝ ᱛᱟᱦᱮᱸ ᱞᱮᱱᱟ ᱚᱱᱟ ᱠᱷᱟᱹᱛᱤᱨ ᱛᱮ ᱵᱷᱟᱨᱚᱛ ᱢᱟᱱᱮ ᱵᱷᱟᱨᱚᱛ ᱞᱟᱦᱟ ᱡᱮ ᱯᱚᱡᱤᱥᱮᱱ ᱨᱮ ᱛᱟᱦᱮᱱᱟ ᱚᱱᱟ ᱠᱷᱚᱱᱟᱜ ᱱᱤᱛᱚᱝ ᱟᱹᱰᱤ ᱟᱸᱴ ᱩᱱᱱᱚᱛᱤ ᱠᱟᱱᱟ ᱚᱱᱟ ᱠᱷᱚᱱᱟᱜ ᱟᱹᱰᱤ ᱦᱚᱲ ᱠᱚ ᱞᱟᱦᱟ ᱪᱟᱵᱟᱣ ᱠᱟᱱᱟ ᱟᱨ ᱱᱤᱛᱚᱝ ᱫᱚ ᱦᱩᱭᱩᱜ ᱠᱟᱱᱟ ᱠᱟᱛᱷᱟ ᱵᱷᱟᱨᱚᱛ ᱢᱟᱱᱮ ᱡᱮ ᱨᱚᱠᱚᱢ ᱠᱚ ᱞᱟᱦᱟ ᱪᱟᱵᱟᱣ ᱠᱟᱱᱟ ᱚᱱᱟ ᱯᱚᱡᱤᱥᱮᱱ ᱨᱮ ᱧᱮᱞ ᱞᱮᱠᱷᱟᱡ ᱵᱷᱟᱨᱚᱛ ᱞᱟᱦᱟ ᱠᱷᱚᱱᱟᱜ ᱟᱹᱰᱤ ᱟᱸᱴ ᱠᱚ ᱩᱱᱱᱚᱛᱤ ᱠᱟᱱᱟ ᱟᱨ ᱚᱱᱟ ᱦᱤᱥᱟᱹᱵ ᱛᱮ ᱡᱚᱫᱤ ᱵᱷᱟᱨᱚᱛ ᱢᱟᱱᱮ ᱵᱷᱟᱨᱚᱛ ᱨᱮᱱ ᱵᱤᱯᱚᱨᱤᱛ ᱫᱮᱥ ᱢᱟᱱᱮ ᱯᱟᱠᱤᱥᱛᱟᱱ ᱵᱚᱱ ᱧᱮᱞ ᱞᱮᱠᱚ ᱠᱷᱟᱡ ᱵᱩᱡᱷᱟᱹᱣ ᱜᱮᱭᱟᱵᱚᱱ ᱡᱮ ᱯᱟᱠᱤᱥᱛᱟᱱ ᱫᱚ ᱢᱟᱱᱮ ᱪᱮᱫ ᱞᱮᱠᱟ ᱯᱚᱨᱡᱟᱭ ᱨᱮ ᱢᱮᱱᱟᱜ ᱠᱚᱣᱟ ᱯᱟᱠᱤᱥᱛᱟᱱ ᱨᱮ ᱢᱟᱱᱮ ᱪᱮᱫ ᱢᱚᱡᱽ ᱵᱮᱵᱚᱥᱛᱷᱟ ᱦᱚᱸ ᱵᱟᱹᱱᱩᱜᱼᱟ ᱚᱱᱟ ᱠᱷᱚᱱᱟᱜ ᱵᱷᱟᱨᱚᱛ ᱟᱹᱰᱤ ᱩᱱᱱᱚᱛᱤ ᱜᱮᱭᱟ ᱵᱷᱟᱨᱚᱛ ᱨᱮ ᱠᱚᱲᱟ ᱦᱚᱸ ᱡᱮᱢᱚᱱ ᱥᱮᱞᱯᱷ ᱨᱮᱥᱯᱮᱠᱴ ᱠᱚ ᱧᱟᱢᱟ ᱠᱩᱲᱤ ᱦᱚᱸ ᱠᱤᱱᱛᱩ ᱥᱮᱞᱯᱷ ᱨᱮᱥᱯᱮᱠᱴ ᱠᱚ ᱧᱟᱢᱟ ᱠᱚᱲᱟ ᱡᱮᱨᱚᱠᱚᱢ ᱯᱚᱡᱤᱥᱚᱱ ᱨᱮ ᱠᱩᱲᱤ ᱦᱚᱸ ᱥᱮᱭ ᱨᱚᱠᱚᱢ ᱯᱚᱡᱤᱥᱚᱱ ᱨᱮ ᱢᱮᱱᱟᱜ ᱠᱚᱣᱟ ᱱᱤᱛᱚᱜ ᱟᱨ ᱦᱟᱱᱛᱮ ᱮᱴᱟᱜ ᱫᱤᱠ ᱨᱮᱵᱚᱱ ᱧᱮᱞ ᱞᱮᱠᱚ ᱠᱷᱟᱡ ᱯᱟᱠᱤᱥᱛᱟᱱ ᱩᱱᱠᱩ ᱫᱚ ᱠᱤᱱᱛᱩ ᱱᱤᱛᱚᱝ ᱦᱚᱸ ᱞᱟᱦᱟ ᱡᱮᱨᱚᱠᱚᱢ ᱠᱚ ᱛᱟᱦᱮᱸ ᱞᱮᱱᱟ ᱱᱤᱛᱚᱝ ᱦᱚᱸ ᱥᱮᱭ ᱨᱚᱠᱚᱢ ᱜᱮ ᱢᱮᱱᱟᱜ ᱠᱚᱣᱟ ᱵᱟᱝ ᱠᱚᱲᱟ ᱠᱚ ᱩᱱᱱᱚᱛᱤᱭ ᱠᱟᱱᱟ ᱵᱟᱝ ᱠᱩᱲᱤ ᱠᱚᱠᱚ ᱚᱱᱟ ᱠᱷᱟᱹᱛᱤᱨ ᱛᱮ ᱤᱧᱫᱩᱧ ᱞᱟᱹᱭᱟ ᱡᱮ ᱯᱟᱠᱤᱥᱛᱟᱱ ᱠᱷᱚᱱᱟᱜ ᱫᱚ ᱵᱷᱟᱨᱚᱛ ᱟᱹᱰᱤ ᱟᱸᱴᱮ ᱩᱱᱱᱚᱛᱤ ᱠᱟᱱᱟ